ᱥᱚᱦᱚᱨᱟᱭ ᱯᱚᱨᱚᱵᱽ ᱤᱫᱤ ᱠᱟᱛᱮᱫ ᱪᱮᱫ ᱮᱢ ᱵᱟᱲᱟᱭᱟ ᱞᱟᱹᱭ ᱥᱚᱫᱚᱨ ᱢᱮ ᱯᱨᱚᱛᱷᱚᱢ ᱦᱤᱞᱳᱜ ᱫᱚ ᱥᱚᱦᱚᱨᱟᱭ ᱨᱮᱫᱚ ᱯᱨᱚᱛᱷᱚᱢ ᱫᱚ ᱩᱢᱩᱜᱼᱟ ᱫᱚᱥᱟᱨ ᱦᱤᱞᱳᱜ ᱫᱚᱞᱮ ᱵᱚᱸᱜᱟᱱᱟ ᱛᱮᱥᱟᱨ ᱦᱤᱞᱳᱜ ᱫᱚ ᱠᱷᱩᱱᱴᱟᱹᱣ ᱛᱟᱨ ᱫᱚᱥᱟᱨ ᱦᱤᱞᱳᱜ ᱫᱚ ᱞᱮ ᱡᱟᱞᱮᱭᱟ